ᱟᱯᱮᱞ ᱠᱟᱭᱨᱟ ᱵᱤᱞᱤ ᱡᱚᱢ ᱥᱟᱱᱟᱧ ᱠᱟᱱᱟ ᱚᱱᱟᱛᱮ ᱠᱤᱨᱤᱧ ᱪᱟᱞᱟᱣ ᱞᱮᱱᱟᱧ ᱦᱮᱸ ᱟᱫᱚ ᱛᱟᱨᱯᱚᱨᱮ ᱟᱨᱚ ᱠᱟᱭᱨᱟᱵᱤᱞᱤ ᱠᱤᱥᱢᱤᱪ ᱵᱤᱥᱠᱩᱴ ᱚᱱᱟ ᱠᱚ ᱡᱚᱢ ᱥᱟᱱᱟᱧ ᱠᱟᱱᱟ ᱚᱱᱟ ᱦᱚᱛᱮᱜ ᱛᱤᱧ ᱪᱟᱞᱟᱣ ᱞᱮᱱᱟᱧ ᱟᱹᱜᱩᱭᱮᱫᱟᱧ ᱵᱟᱡᱟᱨ ᱠᱷᱚᱱᱟᱜ ᱟᱹᱜᱩᱭᱮᱫᱟᱹᱧ ᱛᱟᱨᱯᱚᱨ ᱟᱨᱚᱧ ᱦᱟᱛᱟᱣ ᱥᱟᱱᱟᱧ ᱠᱟᱱᱟ ᱠᱤᱥᱢᱤᱥ ᱟᱯᱮᱞ ᱠᱟᱭᱨᱟ ᱵᱤᱞᱤ ᱞᱮᱵᱩ ᱦᱮᱸ ᱚᱱᱟ ᱠᱚᱦᱚᱸ ᱡᱚᱢ ᱥᱟᱱᱟᱧ ᱠᱟᱱᱟ ᱚᱱᱟ ᱦᱚᱛᱮᱜ ᱛᱤᱧ ᱦᱟᱛᱟᱣᱟ ᱫᱚᱠᱟᱱ ᱠᱷᱚᱱᱟᱜ ᱦᱟᱛᱟᱣ ᱫᱟᱹᱧ ᱫᱚᱠᱟᱱ ᱠᱟᱫᱟᱭ ᱛᱟᱨᱯᱚᱨᱮ ᱤᱧ ᱨᱚᱥᱚᱜᱳᱞᱞᱟ ᱦᱚᱸ ᱫᱚᱠᱟᱱ ᱠᱟᱫᱟᱭ ᱚᱱᱟᱦᱚᱸᱧ ᱡᱚᱢ ᱥᱟᱱᱟ ᱠᱤᱫᱤᱧ ᱛᱮ ᱦᱟᱛᱟᱣ ᱫᱟᱹᱧ ᱛᱟᱨᱯᱚᱨᱮ ᱚᱲᱟᱜ ᱨᱮ ᱟᱨᱠᱚ ᱚᱲᱟᱜ ᱤᱧ ᱤᱫᱤ ᱞᱟᱹᱜᱤᱫ ᱤᱧ ᱚᱱᱟ ᱞᱟᱹᱜᱤᱫ ᱦᱚᱸ ᱟᱨ ᱦᱟᱛᱟᱣ ᱤᱫᱟᱹᱧ ᱠᱟᱭᱨᱟ ᱵᱤᱞᱤ ᱠᱤᱥᱢᱤᱥ ᱡᱚᱛᱚᱜᱮ ᱦᱟᱛᱟᱣ ᱤᱫᱟᱹᱧ ᱤᱫᱤᱭᱟᱹᱧ ᱛᱚ ᱚᱲᱟᱜ ᱤᱧ ᱟᱜᱩᱭᱟᱧ ᱚᱱᱟ ᱦᱚᱛᱮᱜ ᱛᱮ ᱦᱟᱛᱟᱣ ᱤᱫᱟᱹᱧ ᱟᱫᱚ ᱦᱟᱛᱟᱣ ᱠᱟᱛᱮᱜ ᱟᱫᱚᱧ ᱦᱤᱡᱩᱜ ᱠᱟᱱᱟᱧ ᱦᱮᱡ ᱠᱟᱛᱮᱜ ᱟᱫᱚ ᱟᱨᱚ ᱦᱚᱲ ᱨᱤᱧ ᱧᱟᱢ ᱠᱮᱜ ᱠᱚᱛᱤᱧ ᱢᱤᱫᱴᱟᱝ ᱜᱤᱫᱽᱨᱟᱹᱧ ᱧᱟᱢ ᱠᱮᱫᱮᱭᱟ ᱢᱮᱱᱫᱟᱭ ᱪᱮᱫ ᱮᱢ ᱤᱫᱤᱭᱫᱟ ᱪᱮᱫ ᱮᱢ ᱤᱫᱤᱭ ᱫᱟ ᱩᱱᱤ ᱢᱮᱱᱫᱟᱭ ᱤᱫᱤᱭᱮᱫᱟᱹᱧ ᱠᱟᱭᱨᱟ ᱵᱤᱞᱤ ᱠᱤᱥᱢᱤᱥ ᱠᱚ ᱟᱫᱚᱭ ᱢᱮᱱᱫᱟ ᱫᱮᱱ ᱛᱟᱦᱚᱞᱮ ᱤᱧ ᱠᱟᱹᱴᱤᱡ ᱫᱚᱦᱚ ᱦᱚᱴᱚ ᱟᱹᱧ ᱢᱮ ᱩᱱᱤ ᱟᱨᱚᱧ ᱮᱢ ᱦᱚᱴᱚ ᱟᱫᱮ ᱛᱤᱧ ᱟᱨᱤᱧ ᱛᱟᱲᱟᱢ ᱠᱮᱫᱟ ᱚᱲᱟᱜ ᱟᱫᱚᱧ ᱟᱫᱚᱧ ᱚᱲᱟᱜ ᱤᱧ ᱦᱤᱡᱩᱜ ᱠᱟᱱᱟᱧ ᱟᱫᱚᱧ ᱚᱲᱟᱜ ᱨᱮ ᱠᱚ ᱢᱮᱛᱟᱧ ᱠᱟᱱᱟ ᱪᱮᱫ ᱟᱹᱜᱩᱠᱮᱫᱟᱢ ᱠᱤᱥᱢᱤᱥ ᱠᱟᱭᱨᱟᱵᱤᱞᱤ ᱨᱚᱥᱚᱜᱳᱞᱞᱟ ᱤᱱᱟᱹ ᱤᱧ ᱟᱹᱜᱩ ᱠᱮᱫᱟᱧ ᱟᱨ ᱜᱤᱫᱽᱨᱟᱹᱧ ᱧᱟᱢ ᱠᱮᱫᱮᱭᱟ ᱩᱱᱤ ᱠᱟᱹᱴᱤᱡ ᱤᱧ ᱮᱢ ᱦᱚᱴᱚ ᱟᱫᱮᱭᱟ ᱟᱫᱚ ᱵᱟᱹᱧ ᱟᱫᱚᱧ ᱟᱫᱚᱧ ᱨᱚᱲ ᱠᱟᱱᱟᱧ ᱦᱮᱸ